ᱤᱧ ᱪᱟᱭᱵᱟᱥᱟ ᱨᱮ ᱮᱠᱴᱩ ᱠᱟᱹᱢᱤ ᱞᱟᱹᱜᱤᱫᱛᱮᱧ ᱪᱟᱞᱟᱣ ᱞᱮᱱᱟ ᱟᱫᱚ ᱚᱸᱰᱮ ᱟᱹᱰᱤ ᱠᱤᱪᱷᱩ ᱧᱤᱫᱟᱹᱭᱮᱱᱟ ᱥᱟᱲᱮ ᱫᱚᱥᱴᱟ ᱠᱚ ᱦᱩᱭᱮᱱᱟ ᱩᱱ ᱚᱠᱛᱚᱨᱮ ᱮᱠᱴᱩ ᱦᱚᱸ ᱜᱟᱹᱰᱤ ᱨᱮ ᱵᱟᱝ ᱧᱟᱢ ᱠᱷᱟᱛᱤᱨ ᱛᱮ ᱤᱧ ᱟᱹᱰᱤ ᱪᱤᱱᱛᱟᱹ ᱨᱮᱧ ᱯᱟᱲᱟᱣᱮᱱᱟ ᱟᱨ ᱤᱧᱟᱹᱜ ᱨᱮ ᱮᱠᱴᱩ ᱼᱟᱜ ᱛᱟᱦᱮᱸ ᱞᱮᱱᱟ ᱮᱱᱠᱷᱟᱱ ᱩᱱᱤᱜᱮᱧ ᱟᱫᱮᱭᱟ ᱟᱨᱤᱧ ᱢᱮᱛᱟᱭ ᱠᱟᱱᱟ ᱠᱤ ᱟᱢ ᱪᱟᱭᱵᱟᱥᱟᱢ ᱟᱹᱜᱩ ᱫᱟᱲᱮᱭᱟᱜᱼᱟ ᱛᱳ ᱢᱮᱛᱟ ᱫᱮᱧᱟᱭ ᱠᱤ ᱦᱚᱭ ᱟᱨ ᱛᱟᱭᱚᱢᱛᱮ ᱦᱮᱡ ᱮᱱᱟᱭ ᱪᱟᱭᱵᱟᱥᱟᱛᱮ ᱟᱨ ᱩᱱᱤ ᱥᱟᱞᱟᱜ ᱤᱧ ᱚᱲᱟᱜ ᱤᱧ ᱪᱟᱞᱟᱣ ᱮᱱᱟ ᱥᱟᱲᱮ ᱮᱜᱟᱨᱚ ᱜᱟᱱᱛᱮ ᱥᱮᱴᱮᱨ ᱮᱱᱟᱞᱤᱧ